ᱤᱧ ᱨᱮᱱ ᱢᱤᱫ ᱴᱮᱱ ᱜᱟᱛᱮ ᱠᱩᱲᱤᱭ ᱛᱟᱦᱮᱸ ᱠᱟᱱᱟ ᱟᱫᱚ ᱩᱱᱤᱭᱟᱜ ᱩᱵ ᱤᱧ ᱧᱮᱞ ᱛᱟᱭᱟ ᱟᱹᱰᱤ ᱡᱷᱟᱹᱞ ᱵᱚᱞᱮ ᱟᱫᱚ ᱤᱧ ᱦᱚᱧ ᱠᱩᱞᱤ ᱠᱮᱫᱮᱭᱟ ᱡᱮ ᱪᱮᱫ ᱥᱩᱱᱩᱢ ᱮᱢ ᱵᱮᱵᱚᱦᱟᱨ ᱜᱮᱭᱟ ᱟᱫᱚᱭ ᱞᱟᱹᱭ ᱟᱹᱫᱤᱧᱟ ᱠᱤᱭᱳ ᱠᱟᱨᱯᱤᱱ ᱟᱫᱚ ᱤᱧ ᱦᱚᱧ ᱧᱮᱞ ᱞᱟᱜᱟᱣ ᱠᱮᱫᱟ ᱵᱟᱡᱟᱨᱨᱮ ᱥᱮᱱ ᱠᱟᱛᱮᱫ ᱤᱧ ᱦᱟᱛᱟᱣ ᱟᱹᱜᱩ ᱠᱮᱫᱟ ᱤᱧ ᱦᱚᱧ ᱵᱮᱵᱚᱦᱟᱨᱮᱫ ᱜᱮᱭᱟ ᱥᱚᱯᱛᱟᱦᱚᱨᱮ ᱵᱟᱨᱫᱤᱱ ᱠᱟᱛᱮᱫ ᱤᱧ ᱚᱡᱚᱜᱟ ᱛᱚ ᱱᱤᱭᱟᱹ ᱥᱩᱱᱩᱢ ᱫᱚ ᱚᱡᱚᱜ ᱠᱟᱛᱮᱫ ᱢᱚᱡᱽᱵᱩᱛᱜᱮ ᱩᱵ ᱦᱚᱧ ᱧᱮᱞ ᱮᱫ ᱛᱤᱧᱟ ᱦᱮᱸᱫᱮᱜᱮ ᱡᱷᱟᱹᱞ ᱜᱮ ᱢᱚᱸᱡᱽ ᱜᱮ ᱵᱩᱡᱷᱟᱹᱜ ᱠᱟᱱᱟ ᱟᱫᱚ ᱤᱧ ᱦᱚᱧ ᱞᱟᱹᱭ ᱟᱠᱚ ᱵᱚᱞᱮ ᱜᱟᱛᱮ ᱠᱩᱲᱤ ᱠᱚ ᱟᱯᱮ ᱦᱚᱸ ᱩᱵ ᱡᱷᱟᱹᱞ ᱥᱟᱱᱟᱭᱮᱫ ᱯᱮᱠᱷᱟᱱ ᱫᱚ ᱱᱤᱭᱟᱹ ᱥᱩᱱᱩᱢ ᱦᱟᱛᱟᱣᱯᱮ ᱚᱡᱚᱜ ᱯᱮ ᱢᱚᱸᱡᱽ ᱜᱮᱯᱮ ᱩᱵ ᱡᱷᱟᱹᱞᱟᱹᱜ ᱛᱟᱯᱮᱭᱟ